ᱦᱮᱞᱳ ᱦᱮᱸ ᱚᱠᱚᱭᱮᱢ ᱢᱮᱱᱮᱫᱼᱟ ᱱᱚᱣᱟ ᱫᱚ ᱠᱷᱚᱭᱮᱨᱵᱚᱱᱤ ᱦᱮᱸ ᱦᱳᱭ ᱤᱧ ᱜᱮ ᱛᱚᱣᱟ ᱟᱹᱠᱷᱨᱤᱧᱤᱡ ᱫᱚ ᱵᱟᱝᱟ ᱛᱚ ᱟᱞᱮ ᱢᱟ ᱵᱮᱥ ᱛᱚᱣᱟ ᱜᱮᱞᱮ ᱮᱢᱚᱜᱼᱟ ᱵᱟᱝᱜᱮ ᱟᱞᱮ ᱢᱟ ᱚᱱᱠᱟᱱ ᱛᱚᱣᱟᱢᱟ ᱵᱟᱞᱮ ᱤᱭᱟᱹᱭᱟ ᱟᱫᱚ ᱟᱯᱮ ᱜᱮ ᱪᱮᱫᱞᱮᱠᱟ ᱯᱮ ᱵᱩᱡᱷᱟᱹᱣᱮᱫᱼᱟ ᱟᱞᱮ ᱫᱚ ᱢᱟᱱᱮ ᱫᱩᱦᱟᱺᱣᱟᱜ ᱜᱮᱞᱮ ᱦᱳᱭᱛᱳ ᱛᱟᱲᱟᱛᱟᱹᱲᱤ ᱫᱩᱦᱟᱺᱣᱟᱜ ᱜᱮᱞᱮ ᱵᱷᱮᱡᱟᱣᱟᱭᱟ ᱚᱱᱠᱟ ᱪᱮᱠᱟᱛᱮ ᱦᱩᱭ ᱫᱟᱲᱮᱭᱟᱜᱼᱟ ᱚᱱᱠᱟ ᱢᱟ ᱵᱟᱝ ᱦᱩᱭ ᱫᱚᱨᱠᱟᱨ ᱛᱟᱡᱟ ᱛᱟᱡᱟ ᱛᱚᱣᱟ ᱜᱮᱞᱮ ᱵᱷᱮᱡᱟᱭᱟ ᱵᱟᱝᱟ ᱛᱚ ᱚᱱᱠᱟᱱ ᱤᱱᱟᱹ ᱢᱟ ᱵᱟᱝᱜᱮ ᱟᱞᱮᱭᱟᱜ ᱟᱞᱮᱭᱟᱜ ᱦᱚᱸᱛᱚ ᱮᱠᱴᱩ ᱨᱮᱯᱩᱴᱮᱥᱚᱱ ᱢᱮᱱᱟᱜᱼᱟ ᱮᱱᱠᱷᱟᱱ ᱪᱟᱜ ᱚᱱᱠᱟ ᱫᱚᱞᱮ ᱠᱟᱹᱢᱤᱭᱟ ᱦᱳᱭ ᱚᱱᱠᱟ ᱤᱭᱟᱹ ᱢᱟ ᱦᱳᱭ ᱚᱱᱟᱢᱟ ᱠᱟᱛᱷᱟ ᱠᱟᱱ ᱜᱮᱭᱟ ᱢᱮᱱᱠᱷᱟᱱ ᱫᱚ ᱱᱚᱜᱼᱚ ᱱᱚᱝᱠᱟ ᱡᱩᱫᱤ ᱱᱚᱜᱼᱚ ᱱᱚᱝᱠᱟᱱ ᱠᱟᱛᱷᱟ ᱠᱟᱱᱟ ᱛᱚᱣᱟ ᱵᱟᱯᱮ ᱠᱩᱥᱤᱭᱟᱜ ᱠᱟᱱᱟ ᱮᱱᱠᱷᱟᱱ ᱱᱚᱣᱟ ᱢᱟ ᱟᱞᱮ ᱡᱮ ᱟᱞᱮ ᱠᱚᱢᱯᱟᱱᱤ ᱱᱚᱣᱟ ᱪᱮᱛᱟᱱ ᱨᱮᱦᱚᱸᱛᱚ ᱢᱤᱫᱴᱟᱝ ᱫᱟ ᱜᱤ ᱞᱟᱜᱟᱜ ᱨᱮᱱᱟᱜ ᱠᱟᱛᱷᱟ ᱟᱫᱚ ᱦᱳᱭ ᱟᱫᱚ ᱴᱷᱤᱠ ᱜᱮᱭᱟ ᱧᱮᱞ ᱦᱩᱭᱩᱜᱼᱟ ᱦᱮᱸᱛᱚ ᱤᱧ ᱜᱮ ᱢᱟᱞᱤᱠ ᱠᱟᱹᱱᱟᱹᱧ ᱦᱟᱸᱜ ᱛᱚᱣᱟ ᱟᱹᱠᱷᱨᱤᱧᱤᱡ ᱫᱚ ᱟᱫᱚ ᱚᱠᱚᱭ ᱥᱮᱴᱮᱨᱟᱠᱟᱫ ᱯᱮᱭᱟ ᱩᱱᱤ ᱜᱤᱧ ᱠᱩᱞᱤᱭᱮᱭᱟ ᱡᱮ ᱡᱮ ᱪᱮᱫᱞᱮᱠᱟ ᱯᱟᱥᱮᱱ ᱪᱮᱫᱟᱜ ᱥᱮ ᱤᱧ ᱢᱟ ᱢᱟᱞᱤᱠ ᱠᱟᱹᱱᱟᱹᱧ ᱟᱨ ᱤᱧ ᱨᱤᱱ ᱦᱚᱲ ᱦᱟᱸᱜ ᱤᱧ ᱫᱚᱦᱚᱣᱟᱠᱟᱫ ᱠᱚ ᱠᱟᱹᱢᱭᱟᱹ ᱠᱚ ᱱᱩᱠᱩ ᱪᱮᱫ ᱠᱚᱠᱚ ᱪᱮᱠᱟᱭᱮᱫᱼᱟ ᱪᱮᱫ ᱠᱚ ᱵᱟᱝᱟ ᱚᱱᱟ ᱢᱟ ᱱᱟᱜ ᱩᱱᱟᱹᱜ ᱢᱟᱱᱮ ᱵᱤᱡᱤ ᱤᱭᱟᱹᱨᱮ ᱢᱮᱱᱟᱜ ᱠᱟᱹᱫᱤᱧᱟ ᱡᱮ ᱦᱳᱭ ᱱᱟᱜ ᱚᱱᱟ ᱵᱟᱹᱧ ᱴᱷᱤᱠᱟᱹᱭᱮᱫᱼᱟ ᱡᱮ ᱪᱮᱫ ᱠᱚ ᱪᱮᱠᱟᱭᱮᱫᱼᱟ ᱵᱟᱦᱨᱮ ᱨᱮᱱ ᱦᱩᱭ ᱫᱟᱲᱮᱭᱟᱜᱼᱟ ᱱᱚᱝᱠᱟ ᱦᱩᱭ ᱫᱟᱲᱮᱭᱟᱜᱼᱟ ᱱᱚᱝᱠᱟ ᱠᱚ ᱠᱟᱹᱢᱤᱭᱮᱫ ᱜᱮ ᱪᱚᱝ ᱦᱚᱲ ᱠᱚ ᱠᱟᱹᱢᱤᱭᱮᱫ ᱜᱮᱪᱚᱝ ᱟᱫᱚ ᱱᱚᱝᱠᱟ ᱢᱟ ᱵᱟᱝ ᱦᱩᱭ ᱫᱚᱨᱠᱟᱨ ᱢᱮᱱᱠᱷᱟᱱ ᱱᱚᱝᱠᱟ ᱪᱟᱜ ᱪᱟᱜ ᱠᱚ ᱠᱚᱨᱟᱣᱮᱫᱼᱟ ᱦᱟᱯᱮ ᱱᱩᱝᱠᱩ ᱠᱟᱹᱢᱭᱟᱹ ᱠᱚ ᱥᱟᱜ ᱜᱟᱯᱟᱞᱢᱟᱨᱟᱣ ᱦᱩᱭᱩᱜᱼᱟ ᱵᱟᱠᱷᱟᱱ ᱟᱞᱮ ᱡᱟᱦᱟᱸ ᱟᱞᱮ ᱠᱷᱟᱭᱮᱨᱵᱚᱱᱤ ᱟᱹᱛᱩ ᱱᱟᱜ ᱦᱮᱸᱪᱮ ᱱᱚᱸᱰᱮ ᱠᱷᱚᱱ ᱩᱱᱟᱹᱜ ᱜᱟᱱ ᱟᱹᱛᱩ ᱨᱮ ᱥᱮ ᱚᱲᱟᱜ ᱚᱲᱟᱜ ᱛᱚᱣᱟ ᱥᱮᱴᱮᱨᱚᱜ ᱠᱟᱱᱟ ᱢᱮᱱᱠᱷᱟᱱ ᱱᱤᱛ ᱦᱟᱹᱵᱤᱡ ᱦᱚᱸᱛᱚ ᱢᱟ ᱵᱟᱭ ᱦᱮᱡ ᱟᱠᱟᱱᱟ ᱢᱮᱱᱠᱷᱟᱱ ᱪᱮᱫ ᱞᱮᱠᱟᱛᱮ ᱦᱮᱡ ᱮᱱᱟ ᱚᱱᱟ ᱜᱮᱛᱚ ᱦᱳᱭ ᱚᱱᱟᱢᱟ ᱠᱟᱛᱷᱟ ᱠᱟᱱ ᱜᱮ ᱟᱫᱚ ᱟᱢ ᱢᱟ ᱟᱢ ᱫᱚ ᱚᱠᱟ ᱠᱷᱚᱱᱮᱢ ᱢᱮᱱᱮᱫᱼᱟ ᱟᱪᱪᱷᱟ ᱜᱳᱵᱤᱱᱯᱩᱨ ᱫᱚ ᱱᱟᱜ ᱚᱠᱟ ᱥᱮᱫ ᱨᱮ ᱚᱲᱟᱜ ᱛᱟᱯᱮ ᱟᱪᱪᱷᱟ ᱨᱳᱰ ᱫᱷᱟᱨᱮ ᱨᱮ ᱱᱟᱜ ᱦᱮᱸᱛᱚ ᱦᱮᱸ ᱴᱷᱤᱠᱜᱮᱭᱟ ᱱᱟᱜ ᱟᱨ ᱤᱭᱟᱹ ᱤᱭᱟᱹ ᱪᱤᱞᱤ ᱤᱭᱟᱹ ᱩᱱᱤ ᱛᱚᱣᱟ ᱡᱟᱦᱟᱸᱭ ᱥᱟᱯᱞᱟᱭᱟᱯᱮᱭᱟᱭ ᱩᱱᱤ ᱫᱚ ᱦᱳᱭ ᱩᱱᱤᱭᱟᱜ ᱪᱮᱫ ᱛᱟᱭ ᱧᱩᱛᱩᱢ ᱦᱳᱭ ᱵᱟᱝᱜᱮ ᱪᱮᱫᱟᱜ ᱥᱮ ᱚᱱᱛᱮ ᱱᱟᱜ ᱚᱠᱚᱭ ᱥᱮᱴᱮᱨᱟᱠᱟᱜᱼᱟᱭ ᱤᱱᱟᱹ ᱦᱤᱞᱳᱜ ᱦᱟᱸᱜ ᱦᱳᱭ ᱦᱟᱸᱜ ᱛᱤᱥᱟᱜ ᱱᱚᱣᱟ ᱫᱚ ᱛᱤᱥ ᱵᱮᱱ ᱢᱮᱱ ᱠᱮᱫᱟ ᱟᱪᱪᱷᱟ ᱛᱮᱦᱮᱧᱟᱜ ᱛᱮᱦᱮᱧᱟᱜ ᱠᱟᱛᱷᱟ ᱦᱮᱸ ᱦᱩᱭ ᱫᱟᱲᱭᱟᱜᱼᱟ ᱯᱟᱪᱷᱮᱱ ᱪᱮᱫ ᱠᱚ ᱤᱭᱟᱹ ᱤᱧ ᱛᱟᱭᱚᱢ ᱨᱮ ᱪᱮᱫ ᱠᱚᱠᱚ ᱪᱮᱠᱟᱭᱮᱫᱼᱟ ᱵᱟᱹᱧ ᱢᱮᱱ ᱠᱮᱭᱟ ᱦᱳᱭ ᱧᱮᱞ ᱞᱮᱫ ᱜᱮ ᱛᱟᱦᱮᱸᱫ ᱤᱧ ᱟᱫᱚ ᱟᱨ ᱪᱮᱠᱟᱛᱮᱱᱟᱜ ᱢᱚᱠᱟ ᱵᱟᱝ ᱞᱮ ᱮᱢᱟ ᱯᱮᱭᱟ ᱦᱩᱸ ᱟᱨ ᱦᱮᱸᱛᱚ ᱴᱷᱤᱠᱜᱮᱭᱟ ᱟᱨ ᱦᱳᱭ ᱴᱷᱤᱠ